ᱥᱟᱱᱛᱟᱲᱤ ᱥᱮᱪᱮᱫ ᱨᱮ ᱥᱟᱱᱛᱟᱲᱤ ᱯᱟᱹᱴᱷᱩᱣᱟᱹ ᱠᱚᱣᱟᱜ ᱟᱱᱟᱴ ᱤᱫᱤ ᱠᱟᱛᱮᱫ ᱞᱟᱹᱭ ᱥᱚᱫᱚᱨ ᱢᱮ ᱥᱟᱱᱛᱟᱲᱤ ᱯᱟᱹᱨᱥᱤ ᱥᱮᱪᱮᱫ ᱨᱮ ᱥᱟᱱᱛᱟᱲᱤ ᱯᱟᱹᱴᱷᱩᱣᱟᱹ ᱠᱚᱣᱟᱜ ᱯᱳᱭᱞᱳ ᱫᱚ ᱟᱹᱰᱤ ᱟᱭᱢᱟ ᱜᱮ ᱟᱱᱟᱴ ᱢᱮᱱᱟᱜ ᱠᱟᱜ ᱜᱮᱭᱟ ᱯᱟᱹᱦᱤᱞ ᱟᱱᱟᱴ ᱦᱩᱭᱩᱜ ᱠᱟᱱᱟ ᱡᱟᱸᱦᱟ ᱱᱚᱣᱟ ᱫᱚ ᱦᱩᱭᱩᱜ ᱠᱟᱱᱟ ᱡᱮ ᱱᱚᱣᱟ ᱥᱟᱱᱛᱟᱞᱤ ᱯᱟᱹᱨᱥᱤ ᱪᱮᱫ ᱞᱟᱹᱜᱤᱫᱛᱮ ᱱᱩᱠᱩ ᱜᱤᱫᱽᱨᱟᱹ ᱠᱚᱣᱟᱜ ᱚᱱᱠᱟᱱ ᱡᱟᱭᱜᱟ ᱵᱟᱹᱱᱩᱜᱼᱟ ᱚᱠᱟᱨᱮ ᱪᱟᱞᱟᱣ ᱠᱟᱛᱮᱫ ᱩᱱᱤ ᱟᱭᱟᱜ ᱯᱟᱹᱨᱥᱤᱛᱮ ᱪᱮᱫ ᱠᱟᱛᱮᱜᱼᱮ ᱦᱟᱨᱟ ᱵᱩᱨᱩᱜᱼᱟ ᱫᱚᱥᱟᱨ ᱠᱟᱛᱷᱟ ᱦᱩᱭᱩᱜ ᱠᱟᱱᱟ ᱱᱚᱣᱟ ᱥᱟᱱᱛᱟᱞᱤ ᱯᱟᱹᱨᱥᱤ ᱪᱮᱪᱮᱫ ᱨᱮᱱᱟᱜ ᱪᱤᱠᱤ ᱫᱚ ᱪᱮᱫ ᱦᱩᱭᱩᱜᱼᱟ ᱵᱟᱝᱞᱟ ᱛᱮᱠᱚ ᱯᱟᱲᱦᱟᱜ ᱠᱟᱱᱟ ᱵᱟᱝᱞᱟ ᱪᱤᱠᱤᱛᱮ ᱚᱠᱚᱭ ᱦᱤᱱᱫᱤᱛᱮ ᱯᱟᱲᱦᱟᱜ ᱠᱟᱱᱟᱭ ᱦᱤᱱᱫᱤ ᱪᱤᱠᱤᱛᱮ ᱚᱠᱚᱭ ᱫᱮᱹᱵᱽᱱᱟᱜᱚᱨᱤ ᱛᱮ ᱯᱟᱲᱦᱟᱜ ᱠᱟᱱᱟᱭ ᱫᱮᱹᱵᱽᱱᱟᱜᱚᱨᱤ ᱪᱤᱠᱤᱛᱮ ᱚᱠᱚᱭ ᱨᱳᱢᱟᱱ ᱛᱮ ᱯᱟᱲᱦᱟᱜ ᱠᱟᱱᱟᱭ ᱨᱳᱢᱟᱱ ᱪᱤᱠᱤᱛᱮ ᱱᱚᱜ ᱚᱭ ᱡᱮ ᱵᱷᱤᱱᱟᱹ ᱵᱷᱤᱱᱟᱹ ᱪᱤᱠᱤᱛᱮ ᱜᱤᱫᱽᱨᱟᱹ ᱠᱚᱣᱟᱜ ᱯᱟᱲᱦᱟᱜ ᱯᱟᱲᱦᱟᱣ ᱱᱚᱜᱼᱚ ᱱᱚᱣᱟ ᱫᱚ ᱠᱤᱱᱛᱩ ᱢᱤᱫᱴᱮᱱ ᱡᱩᱢᱤᱫᱚᱜ ᱨᱮᱱᱟᱜ ᱟᱹᱰᱤ ᱢᱟᱨᱟᱝ ᱟᱱᱟᱴ ᱠᱟᱱᱟ ᱤᱱᱟᱹ ᱥᱟᱶᱛᱮ ᱢᱮᱢᱮᱱ ᱜᱟᱱᱚᱜᱼᱟ ᱱᱚᱣᱟ ᱫᱚ ᱦᱩᱭᱩᱜ ᱠᱟᱱᱟ ᱡᱮ ᱥᱚᱨᱠᱟᱨᱤ ᱛᱚᱨᱚᱯᱷ ᱠᱷᱚᱱᱟᱜ ᱡᱟᱸᱦᱟ ᱠᱚ ᱯᱩᱛᱷᱤ ᱯᱚᱛᱚᱵᱽ ᱱᱚᱣᱟ ᱱᱤᱛ ᱦᱟᱹᱵᱤᱡ ᱛᱮ ᱛᱤᱱᱟᱹᱜ ᱜᱟᱱ ᱡᱟᱹᱨᱩᱲᱼᱟ ᱩᱱᱟᱹᱜ ᱜᱟᱱ ᱫᱚ ᱱᱤᱛ ᱦᱟᱹᱵᱤᱡ ᱛᱮ ᱵᱟᱹᱱᱩᱜᱼᱟ ᱵᱟᱝ ᱵᱮᱱᱟᱣ ᱨᱟᱠᱟᱵ ᱠᱟᱱᱟ ᱱᱚᱣᱟ ᱦᱚᱸ ᱢᱤᱫᱴᱟᱱ ᱟᱹᱰᱤ ᱢᱟᱨᱟᱝ ᱢᱤᱫᱴᱮᱱ ᱟᱱᱟᱴ ᱠᱟᱱᱟ ᱥᱮ ᱢᱩᱥᱠᱤᱞ ᱠᱟᱱᱟ ᱱᱩᱠᱩ ᱠᱚ ᱜᱤᱫᱽᱨᱟᱹ ᱠᱚ ᱥᱟᱱᱛᱟᱲᱤ ᱯᱟᱴᱷᱩᱣᱟᱹ ᱠᱚ ᱡᱟᱛᱮ ᱟᱨᱚ ᱢᱚᱸᱡᱽ ᱠᱚ ᱪᱮᱫ ᱫᱟᱲᱮ ᱠᱮᱭᱟ ᱡᱚᱫᱤ ᱱᱚᱣᱟ ᱠᱚ ᱯᱩᱛᱷᱤ ᱯᱚᱛᱚᱵᱽ ᱠᱚ ᱛᱟᱸᱦᱮ ᱠᱚᱜᱼᱟ ᱡᱮ ᱪᱮᱪᱮᱫ ᱨᱮᱭᱟᱜ ᱡᱟᱸᱦᱟ ᱢᱮᱴᱮᱨᱤᱭᱟᱞ ᱠᱚ ᱚᱱᱟ ᱡᱩᱫᱤ ᱥᱟᱯᱷᱤᱥᱮᱱᱴ ᱛᱟᱦᱮᱸ ᱠᱚᱜᱼᱟ ᱛᱟᱦᱞᱮ ᱠᱷᱟᱱ ᱫᱚ ᱴᱷᱤᱠ ᱴᱷᱟᱠ ᱠᱚ ᱪᱮᱫ ᱫᱟᱲᱮ ᱠᱮᱭᱟ ᱯᱟᱥᱮᱡ ᱟᱨ ᱚᱱᱟ ᱠᱷᱚᱱᱦᱚᱸ ᱟᱨᱦᱚᱸ ᱟᱨ ᱢᱤᱫᱴᱮᱱ ᱢᱩᱥᱠᱤᱞᱦᱚᱸ ᱢᱮᱱᱟᱜᱼᱟ ᱡᱮ ᱡᱟᱸᱦᱟᱭ ᱪᱮᱪᱮᱫᱤᱭᱟᱹ ᱠᱚ ᱢᱟᱪᱮᱫ ᱢᱟᱪᱮᱫᱤᱭᱟᱹ ᱠᱚ ᱡᱟᱸᱦᱟᱭ ᱠᱚ ᱪᱮᱫ ᱟᱠᱚ ᱚᱱᱠᱟᱱ ᱠᱚ ᱦᱚᱲᱦᱚᱸ ᱠᱤᱱᱛᱩ ᱱᱤᱛᱚᱜ ᱠᱤᱱᱛᱩ ᱩᱱᱟᱹᱜ ᱦᱤᱥᱟᱹᱵᱽ ᱨᱮᱫᱚ ᱟᱹᱰᱤ ᱠᱚ ᱠᱚᱢ ᱜᱮᱭᱟ ᱚᱱᱟ ᱠᱷᱟᱹᱛᱤᱨ ᱛᱮ ᱱᱤᱛ ᱦᱟᱹᱵᱤᱡ ᱛᱮ ᱚᱱᱟᱠᱚ ᱟᱭᱢᱟ ᱟᱱᱟᱴ ᱛᱟᱸᱦᱮᱱ ᱠᱷᱟᱹᱛᱤᱨ ᱛᱮ ᱢᱟᱪᱮᱫ ᱢᱟᱪᱮᱫᱤᱭᱟᱹ ᱠᱚᱣᱟᱜ ᱥᱚᱝᱠᱠᱷᱟ ᱨᱮᱱᱟᱜ ᱚᱵᱷᱟᱵᱽ ᱯᱩᱛᱷᱤ ᱯᱚᱛᱚᱵᱽ ᱨᱮᱱᱟᱜ ᱚᱵᱷᱟᱵᱽ ᱚᱱᱠᱟᱱ ᱥᱠᱩᱞ ᱡᱟᱸᱦᱟ ᱨᱮ ᱪᱟᱞᱟᱣ ᱞᱮᱱᱠᱷᱟᱱ ᱥᱩᱡᱳᱜᱽ ᱧᱟᱢᱚᱜᱼᱟ ᱚᱱᱟ ᱨᱮᱱᱟᱜ ᱡᱟᱭᱜᱟ ᱨᱮᱭᱟᱜ ᱚᱵᱷᱟᱵᱽ ᱚᱱᱟ ᱪᱮᱪᱮᱫ ᱨᱮᱭᱟᱜ ᱡᱟᱸᱦᱟ ᱢᱮᱴᱮᱨᱤᱭᱟᱞ ᱠᱚ ᱞᱟᱜᱟᱜ ᱚᱱᱟ ᱨᱮᱭᱟᱜ ᱚᱵᱷᱟᱵᱽ ᱱᱚᱜᱼᱚ ᱱᱚᱣᱟ ᱟᱨ ᱪᱤᱠᱤ ᱨᱮᱭᱟᱜ ᱢᱤᱫᱴᱟᱱ ᱥᱚᱢᱚᱥᱥᱟ ᱦᱚᱜᱼᱟᱠᱚ ᱟᱭᱢᱟ ᱩᱛᱟᱹᱨ ᱡᱤᱱᱤᱥ ᱠᱷᱟᱹᱛᱤᱨ ᱛᱮ ᱥᱟᱱᱛᱟᱲᱤ ᱯᱟᱹᱴᱷᱩᱣᱟᱹ ᱠᱚᱫᱚ ᱠᱤᱱᱛᱩ ᱱᱚᱣᱟ ᱥᱟᱱᱛᱟᱲᱤ ᱯᱟᱹᱨᱥᱤ ᱪᱮᱪᱮᱫ ᱨᱮ ᱟᱹᱰᱤ ᱩᱛᱟᱹᱨ ᱟᱱᱟᱴ ᱨᱮᱠᱚ ᱯᱟᱲᱟᱜ ᱠᱟᱱᱟ ᱱᱚᱣᱟ ᱫᱚ ᱟᱨ ᱱᱚᱣᱟ ᱠᱚ ᱵᱟᱝ ᱵᱮᱵᱚᱥᱛᱷᱟ ᱞᱮᱠᱷᱟᱱ ᱱᱩᱠᱩᱣᱟᱜ ᱟᱱᱟᱴ ᱫᱚ ᱛᱤᱥᱜᱮ ᱵᱟᱝ ᱞᱟᱜᱟᱜᱼᱟ ᱱᱚᱣᱟ ᱟᱱᱟᱴ ᱫᱚ ᱛᱤᱥ ᱜᱮ ᱵᱟᱝ ᱪᱟᱵᱟᱜᱼᱟ ᱟᱨ ᱱᱚᱣᱟ ᱟᱱᱟᱴ ᱵᱟᱝ ᱪᱟᱵᱟ ᱞᱮᱱᱠᱷᱟᱱ ᱥᱟᱱᱛᱟᱞᱤ ᱯᱟᱹᱨᱥᱤ ᱦᱚᱸ ᱦᱟᱨᱟ ᱵᱩᱨᱩ ᱨᱮᱱᱟᱜ ᱡᱟᱸᱦᱟ ᱫᱤᱥ ᱦᱩᱫᱤᱥ ᱱᱚᱣᱟ ᱫᱚ ᱢᱚᱸᱡᱽ ᱛᱮᱫᱚ ᱵᱟᱝ ᱯᱩᱨᱚᱱᱚᱜ ᱛᱟᱵᱚᱱᱟ